ᱦᱮᱞᱳ ᱤᱧ ᱞᱩᱜᱽᱲᱤᱛᱤᱨ ᱠᱷᱚᱱᱤᱧ ᱞᱟᱹᱭᱫᱟ ᱵᱟᱹᱵᱩ ᱟᱨ ᱟᱢ ᱟᱢᱫᱚ ᱵᱟᱜᱟᱱ ᱨᱮᱱ ᱢᱟᱹᱞᱤᱠ ᱠᱟᱱ ᱜᱮᱭᱟ ᱚᱸᱻ ᱟᱫᱚ ᱵᱟᱜᱟᱱ ᱨᱮᱫᱚ ᱪᱮᱫ ᱠᱩ ᱫᱟᱨᱮ ᱢᱮᱱᱟᱜ ᱛᱟᱢᱟ ᱦᱮᱸ ᱦᱮᱸ ᱦᱮᱸ ᱦᱮᱸ ᱦᱮᱸ ᱚᱸᱻ ᱟᱫᱚ ᱚᱱᱟ ᱠᱚ ᱨᱟᱱ ᱞᱮᱠᱟᱱᱟᱜ ᱫᱟᱨᱮ ᱢᱮᱱᱟᱜ ᱛᱟᱢᱟ ᱵᱟᱹᱱᱩᱜᱼᱟ ᱥᱮ ᱵᱟᱝ ᱪᱮᱫ ᱦᱮᱸ ᱦᱮᱸ ᱦᱮᱸ ᱦᱮᱸ ᱦᱮᱸ ᱦᱮᱸ ᱦᱮᱸ ᱛᱟᱦᱚᱞᱮ ᱡᱚᱛᱚ ᱫᱟᱨᱮ ᱜᱮ ᱢᱮᱱᱟᱜ ᱛᱟᱢᱟ ᱦᱮᱸ ᱟᱪᱪᱷᱟ ᱵᱟᱹᱵᱩ ᱟᱫᱚ ᱟᱢᱫᱚ ᱛᱤᱱᱟᱹᱜ ᱫᱤᱱ ᱠᱷᱚᱱ ᱡᱚᱛᱱᱚ ᱦᱟᱨᱟ ᱠᱮᱫᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚᱸᱻ ᱦᱮᱸ ᱦᱮᱸ ᱚᱸᱻ ᱟᱪᱪᱷᱟ ᱴᱷᱤᱠ ᱜᱮᱭᱟ ᱟᱫᱚ ᱛᱟᱦᱚᱞᱮ ᱫᱚ ᱛᱮᱦᱮᱧ ᱤᱧ ᱥᱮᱱ ᱞᱮᱱᱠᱷᱟᱡ ᱵᱟᱝ ᱦᱩᱭᱩᱜᱼᱟ ᱚᱸᱻ ᱤᱧ ᱢᱟ ᱛᱟᱨᱟᱥᱤᱧ ᱢᱟ ᱵᱟᱹᱧ ᱥᱚᱢᱚᱭᱚᱜ ᱵᱟᱹᱵᱩ ᱜᱟᱱᱛᱮ ᱫᱷᱤᱱᱟᱹᱱ ᱫᱷᱤᱱᱟᱹᱱ ᱤᱧ ᱥᱮᱱ ᱠᱚᱜᱼᱟ ᱦᱮᱸ ᱟᱫᱚ ᱡᱟᱛᱮᱜ ᱵᱟᱝ ᱛᱟᱦᱮᱱ ᱠᱷᱟᱡ ᱫᱚ ᱮᱱᱛᱮᱜ ᱟᱪᱪᱷᱟ ᱴᱷᱤᱠ ᱜᱮᱭᱟ ᱜᱟᱯᱟ ᱛᱤᱱ ᱥᱚᱢᱚᱭ ᱥᱮᱱ ᱞᱮᱱ ᱠᱷᱟᱡ ᱤᱧ ᱧᱟᱢ ᱢᱮᱭᱟ ᱟᱪᱪᱷᱟ ᱴᱷᱤᱠ ᱜᱮᱭᱟ ᱛᱟᱦᱚᱞᱮ ᱜᱟᱯᱟᱜᱮ ᱛᱟᱦᱚᱞᱮᱧ ᱪᱟᱞᱟᱜ ᱠᱟᱱᱟ ᱦᱮᱸ ᱟᱪᱪᱷᱟ ᱦᱮᱸ ᱦᱮᱸ ᱟᱪᱪᱷᱟ ᱴᱷᱤᱠ ᱜᱮᱭᱟ ᱢᱟ ᱫᱚᱦᱚᱭᱮᱫᱟᱹᱧ ᱦᱮᱸ ᱦᱮᱸ